ᱡᱳᱜᱽ ᱵᱮᱭᱟᱢ ᱫᱚ ᱵᱚᱭᱮᱥᱠᱚ ᱦᱚᱲ ᱜᱮᱠᱚ ᱰᱷᱮᱨ ᱠᱚ ᱠᱚᱨᱟᱣᱟᱠᱚ ᱪᱮᱫᱟᱜ ᱥᱮ ᱩᱱᱠᱩ ᱫᱚ ᱵᱟᱨᱦᱮ ᱠᱚ ᱵᱟᱠᱚ ᱥᱮᱱ ᱫᱟᱲᱮᱭᱟᱜᱼᱟ ᱫᱟᱹᱲ ᱵᱟᱲᱟ ᱠᱚ ᱵᱟᱠᱚ ᱫᱟᱲᱮᱭᱟᱜᱼᱟ ᱩᱱᱠᱩ ᱫᱚ ᱚᱲᱟᱜ ᱨᱮᱜᱮ ᱠᱚ ᱡᱳᱜᱽ ᱵᱮᱭᱟᱢ ᱟᱠᱚ ᱟᱨ ᱵᱟᱹᱦᱩ ᱠᱩᱲᱤ ᱠᱚᱦᱚᱸ ᱱᱚᱝᱠᱟ ᱵᱟᱨᱦᱮ ᱢᱟ ᱵᱟᱢ ᱥᱮᱱ ᱫᱟᱲᱮᱭᱟᱜᱼᱟ ᱟᱨ ᱵᱟᱦᱨᱮ ᱥᱮᱱᱚᱜ ᱞᱟᱹᱜᱤᱫᱼᱛᱮ ᱥᱚᱢᱚᱭ ᱦᱚᱸ ᱫᱚᱨᱠᱟᱨᱚᱜᱼᱟ ᱚᱲᱟᱜ ᱠᱚᱨᱮᱜᱮ ᱡᱳᱜᱽ ᱵᱮᱭᱟᱢ ᱟᱠᱚ ᱟᱨ ᱤᱧᱦᱚᱸ ᱡᱳᱜᱽ ᱵᱮᱭᱟᱢ ᱜᱤᱭᱟᱹᱧ ᱚᱲᱟᱜ ᱨᱮ ᱪᱮᱫᱟᱜ ᱥᱮ ᱤᱧᱤᱡ ᱜᱤᱫᱽᱨᱟᱹ ᱦᱚᱯᱚᱱ ᱵᱟᱹᱜᱤ ᱠᱟᱛᱮᱱ ᱵᱟᱨᱦᱮᱼᱢᱟ ᱵᱟᱹᱧ ᱥᱮᱱ ᱫᱟᱲᱮᱭᱟᱜᱼᱟ ᱜᱤᱫᱽᱨᱟᱹ ᱦᱚᱯᱚᱱ ᱥᱟᱞᱟᱜ ᱚᱲᱟᱜ ᱨᱮᱜᱮ ᱡᱳᱜᱽ ᱵᱮᱭᱟᱢᱟᱹᱧ ᱟᱨ ᱚᱱᱟ ᱢᱚᱴᱟ ᱦᱚᱲ ᱠᱚᱦᱚᱸ ᱰᱷᱮᱨ ᱠᱚ ᱡᱳᱜᱽᱵᱮᱭᱟᱢ ᱟᱠᱚ ᱪᱮᱫᱟᱜ ᱥᱮ ᱪᱟᱹᱨᱵᱤ ᱠᱚ ᱦᱟᱴᱟᱣ ᱞᱟᱹᱜᱤᱫᱼᱛᱮ ᱯᱷᱤᱴ ᱛᱟᱦᱮᱱ ᱞᱟᱹᱜᱤᱫᱼᱛᱮ ᱟᱨ ᱟᱵᱚᱣᱟᱜ ᱦᱚᱲᱢᱚᱨᱮ ᱚᱱᱠᱟ ᱨᱳᱜᱽ ᱵᱮᱢᱟᱨ ᱠᱚ ᱟᱞᱚ ᱦᱤᱡᱩᱜᱼᱢᱟ ᱟᱨ ᱟᱵᱚ ᱵᱮᱥ ᱫᱷᱟᱨᱟᱵᱚᱱ ᱵᱩᱡᱷᱟᱹᱣᱟ ᱟᱨ ᱱᱚᱣᱟ ᱡᱳᱜᱽ ᱵᱮᱭᱟᱢ ᱫᱚ ᱥᱮᱛᱟᱜ ᱚᱠᱛᱚᱼᱜᱮ ᱰᱷᱮᱨ ᱠᱚ ᱠᱚᱨᱟᱣᱟ ᱡᱟᱦᱟᱸᱭ ᱠᱚ ᱥᱳᱢᱳᱭ ᱵᱟᱠᱚ ᱥᱚᱢᱚᱭᱚᱜᱼᱟ ᱩᱱᱠᱩ ᱫᱚ ᱟᱹᱭᱩᱵ ᱡᱚᱠᱷᱮᱡ ᱦᱚᱸᱠᱚ ᱠᱚᱨᱟᱣ ᱜᱮᱭᱟ ᱟᱨ ᱰᱷᱮᱨᱛᱮᱫ ᱦᱚᱲ ᱚᱲᱟᱜ ᱠᱚᱨᱮ ᱜᱮᱠᱚ ᱠᱩᱥᱤᱭᱟᱜᱼᱟᱠᱚ ᱪᱮᱫᱟᱜ ᱥᱮ ᱵᱟᱨᱦᱮ ᱥᱮᱱ ᱞᱟᱹᱜᱤᱫ ᱛᱮᱢᱟ ᱚᱱᱠᱟᱢᱟ ᱥᱳᱢᱚᱭ ᱠᱚ ᱵᱟᱝ ᱛᱟᱦᱮᱱᱟ ᱟᱨ ᱚᱲᱟᱜ ᱨᱮᱫᱚ ᱡᱟᱦᱟᱸ ᱛᱤᱱ ᱡᱚᱠᱷᱮᱡ ᱱᱟᱦᱟᱜ ᱮᱢ ᱤᱪᱪᱷᱟ ᱜᱚᱫᱟ ᱩᱱ ᱡᱚᱠᱷᱮᱡ ᱜᱮᱢ ᱡᱳᱜᱽ ᱵᱮᱭᱟᱢ ᱫᱟᱲᱮᱭᱟᱜᱼᱟᱢ ᱟᱨ ᱱᱤᱝᱠᱟᱹ ᱯᱟᱸᱪ ᱥᱮ ᱫᱚᱥ ᱢᱤᱱᱤᱴ ᱦᱚᱸᱢ ᱡᱳᱜᱽ ᱵᱮᱭᱟᱢ ᱠᱷᱟᱱ ᱫᱚ ᱦᱚᱲᱢᱚ ᱞᱟᱹᱜᱤᱫᱼᱛᱮ ᱟᱹᱰᱤ ᱩᱯᱚᱠᱟᱨᱤᱛᱟ ᱠᱟᱱᱟ ᱚᱱᱟᱫᱚ ᱵᱷᱟᱹᱜᱤ ᱡᱤᱱᱤᱥ ᱠᱟᱱᱟ ᱵᱮᱥ ᱜᱮᱭᱟ